ᱵᱷᱟᱨᱚᱛ ᱨᱮᱫᱚ ᱡᱚᱛᱚ ᱦᱚᱲ ᱪᱟ ᱠᱚᱜᱮ ᱠᱚ ᱠᱩᱥᱤᱭᱟᱜᱼᱟ ᱟᱨ ᱚᱱᱠᱟ ᱞᱮᱠᱟᱛᱮ ᱤᱧ ᱦᱚᱸ ᱪᱟ ᱫᱚ ᱧᱩ ᱟᱹᱰᱤ ᱟᱴᱤᱧ ᱠᱩᱥᱤᱭᱟᱜ ᱜᱮᱭᱟ ᱟᱨ ᱚᱱᱟ ᱪᱟ ᱵᱮᱱᱟᱣ ᱞᱟᱹᱜᱤᱫ ᱛᱮ ᱡᱟᱦᱟᱱ ᱡᱟᱹᱨᱩᱲᱟᱱ ᱡᱤᱱᱤᱥ ᱠᱚ ᱫᱚ ᱦᱩᱭᱩᱜ ᱠᱟᱱᱟ ᱪᱟ ᱪᱤᱱᱤ ᱫᱟᱜ ᱟᱨ ᱪᱩᱞᱦᱟᱹ ᱥᱮ ᱥᱮᱸᱜᱮᱞ ᱫᱚᱨᱠᱟᱨ ᱟᱵᱚᱱᱟ ᱟᱨ ᱱᱤᱭᱟᱹ ᱠᱚ ᱥᱟᱢᱟᱱ ᱥᱚᱜᱮ ᱠᱟᱛᱮ ᱯᱚᱨᱛᱷᱚᱢ ᱨᱮ ᱫᱟᱜ ᱞᱚᱞᱚᱭ ᱦᱩᱭᱩᱜ ᱛᱟᱵᱚᱱᱟ ᱤᱱᱟᱹ ᱯᱚᱨ ᱪᱤᱱᱤ ᱞᱟᱜᱟᱣᱟᱜ ᱦᱩᱭᱩᱜᱼᱟ ᱫᱚᱨᱠᱟᱨ ᱞᱮᱠᱟ ᱤᱱᱟᱹ ᱛᱟᱭᱱᱚᱢ ᱪᱟ ᱪᱟ ᱦᱚᱸ ᱛᱤᱱᱟᱹᱜ ᱡᱟᱹᱨᱩᱲᱟ ᱤᱱᱟᱹᱜ ᱞᱮᱠᱟ ᱦᱤᱥᱟᱹᱵ ᱠᱟᱛᱮ ᱛᱤᱱᱟᱹᱜ ᱠᱟᱯ ᱪᱟ ᱵᱚᱱ ᱵᱮᱱᱟᱣᱟ ᱚᱱᱠᱟ ᱞᱮᱠᱟ ᱟᱫᱟᱜ ᱞᱮᱠᱟ ᱪᱤᱱᱤ ᱦᱚᱸ ᱟᱨ ᱥᱟᱶᱛᱮ ᱪᱟ ᱦᱚᱸ ᱟᱫᱟᱜ ᱞᱮᱠᱟ ᱢᱮᱥᱟᱞ ᱠᱟᱛᱮ ᱦᱮᱰᱮᱡ ᱦᱩᱭᱩᱜᱼᱟ ᱦᱮᱰᱮᱡ ᱞᱮᱱᱠᱷᱟᱱ ᱚᱱᱟ ᱡᱟᱦᱟᱸ ᱪᱟᱯᱟ ᱛᱤ ᱛᱟᱦᱮᱱᱟ ᱚᱱᱟ ᱨᱮᱱᱟᱜ ᱨᱚᱝ ᱦᱚᱸ ᱵᱚᱫᱚᱞᱚᱜᱼᱟ ᱟᱨ ᱢᱤᱫ ᱜᱷᱟ ᱲᱤᱡ ᱦᱮᱰᱮᱡ ᱯᱚᱨ ᱚᱱᱟ ᱫᱚ ᱪᱷᱟᱠᱱᱤ ᱛᱮ ᱪᱷᱟᱠᱟᱣ ᱠᱟᱛᱮ ᱞᱚᱞᱚ ᱟᱵᱚ ᱵᱚᱱ ᱧᱩ ᱞᱟᱹᱜᱤᱫ ᱵᱚᱱ ᱥᱟᱯᱲᱟᱣ ᱫᱟᱲᱮᱭᱟᱜᱼᱟ ᱟᱨ ᱱᱚᱣᱟ ᱧᱩ ᱠᱟᱛᱮ ᱟᱵᱚᱭᱟᱜ ᱦᱚᱲᱢᱚ ᱨᱮ ᱛᱷᱚᱲᱟ ᱪᱤᱨᱜᱟᱹᱞ ᱢᱟᱪᱷᱟ ᱵᱚᱱ ᱵᱩᱡᱷᱟᱹᱣᱟ ᱟᱨ ᱱᱚᱣᱟ ᱦᱚᱛᱮ ᱛᱮᱜᱤ ᱟᱵᱚ ᱵᱷᱟᱨᱚᱛ ᱫᱤᱥᱚᱢ ᱨᱮ ᱰᱷᱤᱨᱠᱟᱭ ᱦᱚᱲ ᱫᱚ ᱪᱟ ᱠᱚ ᱠᱩᱥᱤᱭᱟᱛᱟ ᱵᱚᱱᱟ